ᱫᱤᱱᱟᱹᱢ ᱜᱮ ᱡᱟᱦᱟᱸ ᱥᱮᱛᱟᱜ ᱟᱹᱭᱩᱵ ᱟᱞᱮ ᱚᱲᱟᱜ ᱨᱮᱞᱮ ᱵᱮᱱᱟᱣᱟ ᱡᱟᱦᱟᱸᱫᱚ ᱨᱩᱴᱤ ᱞᱮ ᱢᱮᱱᱟ

ᱯᱮᱸᱭᱟᱡᱤ ᱪᱟᱴ ᱡᱚᱛᱚ ᱱᱟᱱᱟᱼᱦᱩᱱᱟᱹᱨ ᱡᱚᱢᱟᱜ ᱠᱚ ᱵᱮᱱᱟᱣᱟ ᱟᱫᱚ ᱤᱧᱫᱚ ᱪᱟᱴ ᱥᱤᱸᱜᱟᱹᱲᱟ ᱨᱮᱭᱟᱜ ᱪᱟᱴ ᱟᱹᱰᱤᱧ ᱠᱩᱥᱤᱭᱟᱜᱛᱮ ᱚᱱᱟᱫᱚᱧ ᱡᱚᱢᱟ ᱟᱨ ᱫᱤᱱᱟᱹᱢᱜᱮ ᱤᱧᱫᱚ ᱥᱮᱱ ᱠᱟᱛᱮᱫ ᱡᱚᱢ ᱥᱟᱱᱟᱧᱟ ᱜᱟᱛᱮ ᱠᱚᱦᱚᱧ ᱞᱟᱹᱭ ᱟᱠᱚᱣᱟ ᱠᱤ ᱫᱮᱞᱟ ᱟᱵᱚ ᱱᱟᱥᱛᱟ ᱦᱤᱡᱩᱜ ᱟᱵᱚᱱ ᱟᱨ ᱟᱹᱰᱤᱧ ᱠᱩᱥᱤᱭᱟᱜᱼᱟ ᱥᱮ ᱥᱤᱸᱜᱟᱲᱟ ᱫᱚ